ᱦᱮᱞᱳ ᱱᱤᱭᱟᱹ ᱫᱚ ᱢᱩᱨᱢᱩ ᱥᱴᱳᱨ ᱠᱟᱱᱟ ᱦᱮᱸ ᱟᱪᱪᱷᱟ ᱟᱪᱪᱷᱟ ᱳᱚ ᱢᱮᱱᱮᱫ ᱛᱟᱦᱮᱱᱟᱹᱧ ᱢᱟᱱᱮ ᱠᱤᱪᱨᱤᱡ ᱠᱚ ᱪᱮᱫ ᱞᱮᱠᱟ ᱯᱮ ᱟᱹᱜᱩᱭᱮᱫᱟ ᱠᱤᱪᱨᱤᱡ ᱦᱟᱛᱟᱣ ᱤᱧ ᱞᱟᱹᱭᱮᱫ ᱠᱟᱱ ᱛᱟᱦᱮᱱᱟ ᱟᱫᱚᱧ ᱢᱮᱱᱮᱫ ᱛᱟᱦᱮᱱᱟ ᱱᱚᱜ ᱚᱭ ᱥᱟᱢᱱᱮ ᱯᱷᱟᱹᱜᱩᱱ ᱵᱚᱸᱜᱟ ᱵᱟᱯᱞᱟ ᱠᱚ ᱛᱤᱭᱳᱜᱚᱜ ᱠᱟᱱᱟ ᱟᱫᱚ ᱜᱚᱜᱚ ᱠᱤᱪᱨᱤᱡ ᱵᱚᱞᱮᱧ ᱦᱟᱛᱟᱣ ᱠᱮᱭᱟ ᱱᱚᱝᱠᱟ ᱯᱚᱸᱧᱪᱟᱥ ᱯᱤᱥ ᱜᱟᱱᱤᱧ ᱦᱟᱛᱟᱣ ᱠᱮᱭᱟ ᱟᱫᱚ ᱫᱟᱢ ᱠᱚ ᱵᱟᱲᱟᱭ ᱥᱟᱱᱟ ᱤᱧ ᱠᱟᱱᱟ ᱚᱯᱷᱟᱨ ᱠᱚᱯᱮ ᱮᱢᱚᱜᱼᱟ ᱥᱮ ᱵᱟᱝ ᱚᱱᱟ ᱞᱟᱹᱜᱤᱫ ᱛᱤᱧ ᱯᱷᱳᱱ ᱮᱫ ᱛᱟᱦᱮᱸᱫ

ᱟᱪᱪᱷᱟ ᱴᱷᱤᱠ ᱜᱮᱭᱟ ᱟᱫᱚ ᱵᱚᱞᱮᱧ ᱢᱮᱱᱮᱫ ᱛᱟᱦᱮᱱᱟ ᱛᱟᱦᱚᱞᱮ ᱥᱟᱹᱲᱤ ᱠᱚ ᱢᱟᱱᱮ ᱛᱟᱸᱛ ᱥᱟᱹᱲᱤ ᱥᱮ ᱱᱚᱝᱠᱟ ᱥᱤᱞᱠᱤ ᱥᱟᱹᱲᱤ ᱚᱱᱟ ᱫᱚ ᱤᱧ ᱵᱟᱠᱷᱨᱟ ᱛᱮᱧ ᱢᱮᱱᱮᱫ ᱛᱟᱦᱮᱱᱟ ᱚᱱᱠᱚ ᱪᱮᱫ ᱞᱮᱠᱟ ᱫᱟᱢ ᱯᱟᱲᱟᱜ ᱠᱟᱱᱟ ᱳᱚᱻ ᱚᱱᱮ ᱚᱱᱟ ᱜᱮ ᱵᱟᱹᱧ ᱵᱩᱡ ᱫᱟᱹᱲᱮᱭᱟᱜ ᱠᱟᱱ ᱛᱟᱦᱮᱸᱫ ᱟᱫᱩᱧ ᱢᱮᱱ ᱮᱫᱟ ᱦᱟᱯᱮᱥᱮ ᱯᱷᱳᱱ ᱠᱟᱜ ᱜᱮ ᱱᱤᱭᱟᱹ ᱫᱚᱠᱟᱱ ᱨᱮ ᱢᱮᱱᱫᱟᱹᱧ ᱠᱩᱞᱤ ᱴᱷᱤᱠ ᱠᱟᱹᱭ ᱜᱤᱧ ᱛᱟᱦᱚᱞᱮ ᱵᱟᱯᱞᱟ ᱢᱟ ᱥᱮᱴᱮᱨᱚᱜ ᱠᱟᱱ ᱟᱫᱚ ᱵᱟᱝ ᱤᱧ ᱵᱟᱲᱟᱭ ᱞᱮᱷᱟᱱ ᱪᱮᱠᱟᱛᱮ ᱮᱛᱮ ᱵᱩᱡ ᱚᱪᱚ ᱢᱮᱭᱟ ᱟᱢᱦᱚᱸ ᱛᱤᱱᱟᱹ ᱜᱟᱱᱮᱢ ᱟᱹᱜᱩᱣᱟᱹᱧᱟᱹ ᱠᱤᱪᱨᱤᱡ ᱤᱧ ᱛᱤᱱᱟᱹᱜ ᱫᱚᱨᱠᱟᱨ ᱟᱹᱫᱤᱧᱟ ᱟᱫᱩᱧ ᱢᱮᱱ ᱮᱫᱟ ᱠᱩᱞᱤ ᱛᱤᱭᱟᱹᱜ ᱠᱟᱭ ᱜᱮ ᱛᱟᱦᱞᱮ ᱛᱟᱦᱞᱮ ᱞᱟᱦᱟ ᱠᱷᱚᱱᱤᱧ ᱞᱟᱹᱭᱟᱭ ᱠᱷᱟᱱ ᱛᱟᱦᱚᱞᱮ ᱡᱚᱛᱚ ᱚᱱᱟ ᱵᱟᱯᱞᱟ ᱞᱟᱦᱟ ᱨᱮᱜᱮ ᱵᱮᱵᱚᱥᱛᱟ ᱠᱟᱛᱮᱫ ᱮ ᱤᱭᱟᱹ ᱟᱹᱜᱩ ᱥᱮᱴᱮᱨᱟ ᱫᱚᱠᱟᱱᱛᱮ ᱟᱫᱚ ᱤᱧ ᱚᱸᱰᱮ ᱠᱷᱚᱱ ᱪᱟᱞᱟᱣ ᱠᱟᱛᱮᱧ ᱟᱹᱜᱩ ᱠᱮᱫ ᱜᱮ ᱦᱟᱛᱟᱣ ᱠᱤᱭᱟᱹᱧ ᱚᱱᱮ ᱯᱚᱸᱧᱪᱟᱥ ᱯᱤᱥ ᱤᱧ ᱢᱮᱱ ᱠᱮᱫᱟ ᱛᱚ ᱟᱫᱚ ᱯᱚᱸᱧᱪᱟᱥ ᱯᱤᱥ ᱡᱩᱫᱤ ᱵᱟᱝ ᱦᱩᱭᱩᱜ ᱠᱷᱟᱱ ᱛᱟᱦᱚᱞᱮ ᱱᱚᱝᱠᱟ ᱠᱩᱲᱤ ᱛᱤᱨᱤᱥ ᱯᱤᱥ ᱦᱚᱸ ᱦᱩᱭᱞᱮᱱ ᱠᱷᱟᱱ ᱦᱚᱸ ᱡᱟᱹᱨᱩᱲ ᱜᱮᱭᱟ ᱤᱱᱟᱹᱜ ᱜᱟᱱ ᱦᱚᱸ ᱟᱫᱚ ᱜᱚᱜᱚ ᱠᱤᱪᱨᱤᱡ ᱛᱚ ᱟᱹᱰᱤ ᱡᱟᱹᱥᱛᱤ ᱠᱷᱚᱱ ᱫᱟᱢ ᱫᱚ ᱵᱟᱹᱧ ᱦᱟᱛᱟᱣᱟ ᱚᱱᱠᱟ ᱢᱤᱰᱤᱭᱟᱢ ᱢᱚᱫᱫᱷᱮ ᱟᱭᱢᱟ ᱞᱟᱜᱟᱜ ᱟᱛᱳ ᱜᱚᱜᱚ ᱠᱤᱪᱨᱤᱡ ᱫᱚ ᱟᱫᱚ ᱚᱱᱟᱛᱤᱧ ᱢᱮᱱᱮᱫ ᱛᱟᱦᱮᱱᱟ ᱠᱚᱢ ᱥᱳᱢᱮᱨ ᱢᱚᱫᱫᱷᱮ ᱜᱮ

ᱟᱫᱚ ᱤᱧ ᱫᱩᱧ ᱢᱮᱱ ᱚᱪᱚᱭᱮᱫᱟ ᱜᱚᱜᱚ ᱠᱤᱪᱨᱤᱡ ᱫᱚ ᱚᱱᱮ ᱛᱟᱸᱛ ᱥᱟᱹᱲᱤ ᱡᱮᱢᱚᱱ ᱛᱟᱦᱮᱱ ᱥᱠᱩᱞ ᱥᱟᱹᱲᱤ ᱞᱮᱠᱟ ᱱᱚᱠᱟ ᱥᱟᱫᱟ ᱜᱮ ᱟᱨᱟᱜ ᱯᱟᱹᱲᱞᱟᱹᱠ ᱚᱱᱟ ᱫᱚ ᱛᱟᱸᱛ ᱥᱟᱹᱲᱤ ᱡᱮᱴᱟ ᱢᱚᱴᱟ ᱥᱩᱛᱟᱢ ᱨᱮᱭᱟᱜ ᱫᱚ ᱵᱚᱞᱮ ᱵᱟᱝ ᱛᱟᱸᱛ ᱥᱟᱹᱲᱤ ᱜᱮ ᱚᱥᱟᱨ ᱯᱟᱹᱲᱞᱟᱹᱠ ᱟᱨᱟᱜ ᱜᱮ ᱦᱮᱸ ᱦᱮᱸ ᱦᱮᱸ ᱦᱮᱸ ᱦᱮᱸ ᱦᱮᱸ ᱚᱱᱮ ᱚᱱᱟ ᱜᱮ ᱵᱮᱥ ᱛᱟᱦᱚᱞᱮ ᱢᱟ ᱴᱷᱤᱠ ᱜᱮᱭᱟ ᱛᱟᱦᱚᱞᱮ ᱟᱪᱪᱷᱟ ᱟᱪᱪᱷᱟ ᱴᱷᱤᱠ ᱜᱮᱭᱟ ᱴᱷᱤᱠ ᱜᱮᱭᱟ